ᱤᱧ ᱚᱲᱟᱜ ᱜᱷᱟᱸᱨᱚᱡᱽ ᱨᱮᱭᱟᱜ ᱡᱟ ᱠᱟᱹᱢᱤ ᱛᱮᱱᱟᱜ ᱢᱮᱱᱟᱜᱼᱟ ᱪᱷᱚᱡᱼᱵᱟᱵᱚᱛ ᱡᱚᱛᱚᱣᱟᱜ ᱜᱤᱧ ᱫᱟᱲᱮᱣᱟᱜᱼᱟ ᱛᱟᱨᱯᱚᱨᱮ ᱚᱲᱟᱜ ᱥᱟᱯᱟ ᱡᱮᱨᱮᱲ ᱠᱚ ᱚᱱᱟ ᱠᱚᱦᱩᱧ ᱫᱟᱲᱮᱣᱟᱜᱼᱟ ᱟᱨ ᱵᱟᱹᱭᱦᱟᱹᱲ ᱪᱟᱥᱵᱟᱥ ᱨᱮ ᱠᱟᱹᱢᱤ ᱚᱱᱟᱠᱚᱦᱩᱸᱧ ᱫᱟᱲᱮᱭᱟᱜᱼᱟ ᱦᱩᱲᱩ ᱨᱚᱦᱚᱭ ᱥᱚᱢᱚᱭ ᱦᱩᱲᱩ ᱦᱚᱸᱧ ᱨᱚᱦᱚᱭᱟ ᱦᱩᱲᱩ ᱜᱮᱫ ᱥᱚᱢᱚᱭ ᱦᱩᱲᱩ ᱦᱚᱸᱧ ᱜᱮᱛᱟ ᱟᱵᱟᱨ ᱥᱚᱵᱡᱤ ᱠᱚ ᱞᱟᱜᱟᱣ ᱥᱚᱢᱚᱭ ᱦᱚᱸ ᱥᱚᱵᱡᱤᱧ ᱞᱟᱜᱟᱣᱟ ᱡᱚᱛᱚᱣᱟᱜ ᱠᱟᱹᱢᱤ ᱜᱤᱧ ᱫᱟᱲᱮᱣᱟᱜᱼᱟ